ᱦᱮᱲᱮᱢ ᱡᱤᱱᱤᱥ ᱠᱚᱫᱚ ᱧᱮᱞᱮ ᱨᱟᱥᱟ ᱠᱚ ᱞᱟᱹᱰᱩ ᱠᱚ ᱢᱤᱴᱷᱟᱹᱭ ᱠᱚ ᱟᱨ ᱩᱞ ᱵᱤᱞᱤ ᱦᱚᱸ ᱦᱮᱲᱮᱢ ᱧᱚᱜᱼᱟ ᱠᱟᱭᱨᱟ ᱵᱤᱞᱤ ᱦᱚᱸ ᱦᱮᱲᱮᱢ ᱧᱚᱜᱼᱟ ᱚᱱᱟ ᱠᱚ ᱞᱟᱹᱠᱛᱤ ᱟᱨ ᱢᱩᱞᱰ ᱚᱱᱟ ᱥᱚᱢᱚᱨᱚᱥ ᱩᱲᱤᱭᱟᱹ ᱛᱮᱠᱚ ᱢᱮᱱᱮᱜᱼᱟ ᱥᱚᱢᱚ ᱨᱚᱥᱚ ᱫᱚ ᱧᱩ ᱡᱤᱱᱤᱥ ᱠᱚ ᱚᱱᱟ ᱤᱝᱞᱤᱥ ᱛᱮᱵᱚᱱ ᱢᱮᱱᱟ ᱮᱥᱯᱨᱟᱭᱤᱴ ᱠᱳᱠᱚ ᱠᱚᱞᱟ ᱞᱮᱠᱟᱱᱟᱜ ᱠᱚ ᱟᱨ ᱦᱟᱺᱰᱤ ᱦᱚᱸ ᱦᱩᱭᱩᱜᱼᱟ ᱚᱱᱟ ᱠᱚ ᱠᱟᱱᱟ ᱟᱫᱚ ᱟᱹᱰᱤ ᱜᱟᱱ ᱧᱩ ᱫᱚ ᱵᱟᱭ ᱜᱟᱱᱚᱜᱼᱟ ᱞᱟᱹᱠᱛᱤ ᱡᱟᱹᱱᱤᱡ ᱧᱩᱭ ᱞᱟᱹᱠᱛᱤ ᱨᱟᱱ ᱞᱮᱠᱟ ᱜᱩᱨᱩ ᱜᱚᱢᱠᱮ ᱢᱮᱱ ᱠᱟᱜᱼᱟᱭ